ᱦᱮᱸ ᱤᱧ ᱟᱹᱰᱤ ᱦᱟᱨᱠᱮᱛ ᱠᱚᱥᱴᱚᱨᱤᱧ ᱛᱟᱦᱮᱱ ᱟᱨ ᱤᱧ ᱜᱚᱲᱚ ᱞᱮᱠᱟᱱ ᱪᱤᱞᱤ ᱦᱚᱸ ᱵᱟᱝᱠᱚ ᱛᱟᱦᱮᱱ ᱢᱮᱱᱠᱷᱟᱱ ᱢᱚᱱᱮ ᱨᱮᱱᱟᱜ ᱠᱮᱴᱮᱡ ᱵᱟᱝ ᱨᱟᱹᱯᱩᱫ ᱠᱟᱛᱮᱫ ᱢᱚᱱᱮᱨᱮ ᱠᱮᱴᱮᱡ ᱫᱚᱦᱚ ᱠᱟᱛᱮᱫ ᱫᱤᱞ ᱵᱷᱚᱨᱥᱟ ᱛᱟᱲᱟᱢ ᱠᱮᱫᱟᱹᱧ ᱮᱠᱞᱟᱜᱮ ᱫᱟᱜ ᱛᱮᱛᱟᱝ ᱫᱟᱠᱟ ᱨᱮᱸᱜᱮᱡ ᱦᱟᱨᱠᱮᱛ ᱥᱟᱥᱮᱛ ᱥᱟᱦᱟᱣ ᱠᱟᱛᱮᱫ ᱤᱧ ᱴᱷᱮᱱ ᱪᱮᱫᱦᱚᱸ ᱵᱟᱝ ᱛᱟᱦᱮᱸᱫᱼᱟ ᱚᱲᱟᱜ ᱵᱟᱝᱟ ᱫᱩᱣᱟᱹᱨ ᱵᱟᱝᱟ ᱮᱨᱟ ᱵᱟᱝᱟ ᱛᱤᱧ ᱮᱠᱷᱮᱱ ᱛᱤᱭᱮᱱᱟ ᱤᱧ ᱴᱷᱮᱱ ᱥᱟᱨᱮᱡ ᱞᱮᱱᱟ ᱠᱷᱟᱹᱞᱤ ᱢᱤᱫᱴᱟᱝ ᱜᱮ ᱤᱧᱟᱹᱜ ᱨᱚᱲ ᱨᱚᱲ ᱛᱮᱜᱮ ᱟᱢ ᱤᱧ ᱮᱦᱚᱵ ᱠᱮᱫᱟ ᱥᱮᱨᱮᱧ ᱠᱮᱫᱟᱹᱧ ᱨᱚᱲ ᱠᱮᱫᱟᱹᱧ ᱦᱚᱲ ᱠᱚᱧ ᱵᱩᱡᱷᱟᱹᱣᱟᱜ ᱠᱚᱣᱟ ᱠᱟᱹᱦᱱᱤ ᱠᱚ ᱟᱜᱟᱢ ᱰᱟᱦᱟᱨ ᱠᱚ ᱪᱮᱠᱟᱛᱮ ᱟᱵᱚ ᱛᱟᱭᱚᱢ ᱟᱠᱟᱱ ᱡᱟᱹᱛ ᱦᱚᱲ ᱠᱚᱵᱚᱱ ᱞᱟᱦᱟ ᱫᱟᱲᱮᱭᱟᱜᱼᱟ ᱤᱱᱟᱹᱛᱮ ᱤᱧ ᱞᱟᱹᱭᱟᱫ ᱠᱚᱣᱟ ᱤᱱᱟᱹᱛᱮ ᱨᱚᱲᱼᱨᱚᱲ ᱛᱮᱜᱮ ᱤᱧ ᱞᱟᱦᱟ ᱥᱮᱫ ᱤᱧ ᱯᱚᱭᱥᱟ ᱯᱚᱛᱨᱚᱯᱮ ᱧᱟᱢ ᱤᱫᱤ ᱠᱮᱫᱟ ᱚᱱᱠᱟ ᱠᱟᱛᱮᱫ ᱜᱮ ᱦᱩᱰᱤᱧᱼᱦᱩᱰᱤᱧ ᱞᱟᱦᱟᱛᱮ ᱤᱧ ᱵᱮᱯᱟᱨ ᱠᱮᱫᱟ ᱠᱟᱹᱢᱤᱼᱠᱟᱹᱢᱤᱛᱮ ᱱᱤᱛᱚᱜ ᱤᱧ ᱞᱟᱦᱟ ᱤᱫᱤᱭᱮᱱᱟ ᱟᱫᱚ ᱱᱚᱸᱰᱮ ᱠᱷᱚᱱ ᱤᱧ ᱴᱷᱤᱠᱟᱹ ᱠᱮᱫᱟ ᱡᱮ ᱢᱚᱱᱮ ᱨᱮᱱᱟᱜ ᱠᱮᱴᱮᱡ ᱛᱟᱦᱮᱱ ᱠᱷᱟᱱ ᱵᱟᱝ ᱥᱮᱴᱮᱨᱚᱜ ᱡᱟᱭᱜᱟ ᱦᱚᱸ ᱟᱞᱜᱟᱛᱮ ᱥᱮᱴᱮᱨ ᱫᱟᱲᱮ ᱠᱚᱜᱼᱟ ᱛᱟᱲᱟᱢ ᱞᱮᱠᱷᱟᱱ ᱵᱟᱝ ᱜᱟᱱᱚᱜ ᱨᱮᱦᱚᱸ ᱥᱟᱺᱜᱤᱧ ᱦᱚᱨ ᱦᱚᱸ ᱥᱩᱨᱩᱜ ᱜᱮᱭᱟ ᱛᱟᱲᱟᱢ ᱞᱮᱠᱷᱟᱱ ᱟᱨ ᱛᱟᱲᱟᱢ ᱟᱠᱟᱢ ᱛᱟᱦᱮᱱ ᱠᱷᱟᱱ ᱦᱚᱸ ᱦᱚᱲ ᱠᱚ ᱥᱩᱨᱩᱜ ᱜᱮᱭᱟ